ᱟᱹᱰᱤ ᱟᱭᱢᱟ ᱥᱟᱨᱦᱟᱣ ᱜᱮᱢᱠᱮ ᱮᱸᱫ ᱱᱤᱭᱟᱹ ᱠᱩᱠᱞᱤ ᱫᱚ ᱟᱹᱰᱤ ᱫᱟᱢᱟᱱ ᱠᱩᱠᱞᱤ ᱠᱟᱱ ᱜᱮᱭᱟ ᱟᱨ ᱛᱮᱹᱦᱮᱹᱧᱟᱜ ᱡᱩᱜᱽᱨᱮ ᱡᱟᱦᱟᱸᱞᱮᱠᱟ ᱟᱵᱚ ᱥᱤᱧ ᱚᱛ ᱫᱤᱥᱚᱢ ᱨᱮ ᱥᱮ ᱵᱷᱟᱨᱚᱛ ᱫᱤᱥᱚᱢ ᱫᱷᱟᱨᱛᱤ ᱨᱮᱱᱟᱜ ᱥᱟᱱᱟᱢ ᱠᱷᱚᱱ ᱡᱟᱥᱛᱤ ᱦᱚᱲ ᱢᱮᱱᱟᱜ ᱠᱚᱣᱟ ᱫᱤᱥᱚᱢ ᱨᱮ ᱵᱮᱱᱟᱣᱟᱠᱟᱱᱟ ᱢᱮᱱᱫᱚ ᱫᱷᱟᱨᱛᱤ ᱨᱮ ᱥᱟᱱᱟᱢ ᱠᱷᱚᱱ ᱡᱟᱥᱛᱤ ᱦᱚᱲ ᱫᱚ ᱵᱷᱟᱨᱚᱛ ᱫᱤᱥᱚᱢ ᱨᱮ ᱢᱮᱱᱟᱜ ᱠᱚᱣᱟ ᱟᱨ ᱱᱚᱶᱟ ᱦᱟᱞᱚᱛ ᱨᱮ ᱦᱮᱡ ᱠᱟᱛᱮ ᱥᱮ ᱥᱟᱶᱛᱮ ᱥᱟᱱᱟᱢ ᱠᱷᱚᱱ ᱡᱟᱥᱛᱤ ᱦᱚᱲ ᱢᱮᱱᱟᱜ ᱠᱚ ᱥᱟᱶᱛᱮ ᱵᱷᱟᱨᱚᱛ ᱢᱤᱫ ᱴᱟᱝ ᱡᱮᱜᱮᱫ ᱨᱮᱱᱟᱜ ᱢᱚᱬᱮᱭᱟᱱᱟᱜ ᱢᱟᱨᱟᱝ ᱠᱟᱹᱣᱰᱤᱭᱟᱨᱤᱭᱟᱹ ᱫᱤᱥᱚᱢ ᱠᱟᱱᱟ ᱢᱮᱱᱫᱚ ᱟᱵᱚ ᱵᱷᱟᱨᱚᱛ ᱨᱮ ᱡᱷᱚᱛᱚ ᱠᱷᱚᱱ ᱫᱷᱟᱨᱛᱤ ᱨᱮᱱᱟᱜ ᱡᱷᱚᱛᱚ ᱫᱤᱥᱚᱢ ᱠᱚ ᱢᱩᱫᱽ ᱨᱮ ᱵᱷᱟᱨᱚᱛ ᱨᱮᱭᱟᱜ ᱴᱷᱟᱶ ᱫᱚ ᱢᱚᱬᱮᱭᱟᱱᱟᱜ ᱠᱟᱱᱟ ᱠᱟᱹᱣᱤ ᱟᱹᱨᱤ ᱞᱮᱠᱟᱛᱮ ᱮᱱᱠᱷᱟᱱ ᱟᱨ ᱠᱟᱹᱣᱰᱤ ᱟᱨᱤ ᱞᱟᱹᱭ ᱠᱮᱫᱼᱟ ᱥᱟᱶᱛᱮ ᱦᱚᱲ ᱞᱮᱠᱷᱟᱧ ᱞᱟᱹᱭ ᱠᱮᱫᱼᱟ ᱥᱟᱶᱛᱮ ᱯᱷᱳᱨᱴ ᱠᱚᱢᱤᱥᱚᱱ ᱥᱮ ᱢᱤᱞᱤᱴᱟᱨᱤ ᱞᱮᱠᱟᱛᱮᱦᱚᱸ ᱵᱷᱟᱨᱚᱛ ᱢᱤᱫ ᱡᱮᱜᱮᱫ ᱡᱟᱠᱟᱛ ᱨᱮ ᱮᱸᱫ ᱯᱩᱱ ᱟᱱᱟᱜ ᱴᱷᱟᱶ ᱨᱮ ᱢᱮᱱᱟᱭ ᱟᱠᱟᱫᱮᱭᱟ ᱮᱱᱠᱷᱟᱱ ᱱᱩᱱᱟᱹᱜ ᱢᱟᱲᱟᱝ ᱫᱤᱥᱚᱢ ᱱᱩᱱᱟᱹᱜ ᱢᱚᱦᱚᱛᱟᱱᱟᱜ ᱴᱷᱟᱶ ᱨᱮ ᱴᱷᱟᱶ ᱵᱟᱭ ᱧᱟᱢᱟᱠᱟᱜᱼᱟ ᱥᱛᱷᱟᱭᱤ ᱥᱚᱫᱚᱥᱥᱚ ᱞᱮᱠᱟᱛᱮ ᱱᱚᱶᱟ ᱫᱚ ᱟᱹᱰᱤ ᱦᱟᱦᱟᱲᱟ ᱨᱮᱭᱟᱜ ᱠᱟᱛᱷᱟ ᱠᱟᱱ ᱜᱮᱭᱟ ᱱᱤᱛ ᱦᱟᱹᱵᱤᱡ ᱛᱮ ᱤᱭᱩᱱᱟᱭᱴᱮᱰ ᱱᱮᱥᱮᱱ ᱨᱮ ᱥᱮ ᱡᱟᱛᱤ ᱜᱟᱫᱮᱞ ᱨᱮ ᱥᱟᱱᱛᱟᱞᱤ ᱛᱮᱫᱚ ᱡᱟᱹᱛᱤ ᱜᱟᱫᱮᱞ ᱠᱚ ᱢᱮᱛᱟᱜ ᱠᱟᱱᱟ ᱡᱟᱛᱤ ᱜᱟᱫᱮᱞ ᱨᱮ ᱢᱚᱬᱮ ᱜᱚᱴᱮᱱ ᱯᱟᱨᱢᱟᱱᱮᱱᱴ ᱢᱮᱢᱵᱟᱨ ᱢᱮᱱᱟᱜ ᱠᱚᱣᱟ ᱩᱱᱠᱩ ᱠᱚᱫᱚ ᱠᱚ ᱦᱳᱭᱳᱜ ᱠᱟᱱᱟ ᱼ ᱟᱢᱮᱨᱤᱠᱟ ᱤᱭᱩᱱᱟᱭᱴᱮᱰ ᱥᱴᱮᱴ ᱵᱨᱤᱴᱮᱱ ᱤᱭᱩᱱᱟᱭᱴᱮᱰ ᱠᱤᱝᱰᱚᱢ ᱡᱟᱦᱟᱸ ᱫᱚ ᱵᱨᱤᱴᱮᱱ ᱨᱮᱵᱚ ᱢᱮᱛᱟᱭ ᱠᱟᱱᱟ ᱥᱟᱶᱛᱮ ᱯᱨᱟᱱᱥ ᱨᱟᱥᱤᱭᱟ ᱟᱨ ᱢᱤᱫ ᱴᱮᱱ ᱫᱚ ᱦᱳᱭᱳᱜ ᱠᱟᱱᱟ ᱪᱟᱭᱱᱟ ᱱᱩᱠᱩ ᱠᱚ ᱟᱨ ᱱᱩᱠᱩ ᱥᱛᱷᱟᱭᱤ ᱥᱚᱫᱚᱥᱥᱚ ᱫᱚ ᱢᱟᱱᱮ ᱫᱚᱥᱟᱨ ᱡᱮᱜᱮᱫ ᱞᱟᱹᱲᱦᱟᱹᱭ ᱛᱟᱭᱚᱢ ᱠᱚ ᱵᱟᱪᱷᱟᱣ ᱟᱠᱟᱫ ᱠᱚᱣᱟ ᱢᱮᱱᱠᱷᱟᱱ ᱫᱚᱥᱟᱨ ᱡᱮᱜᱮᱫ ᱞᱟᱹᱲᱦᱟᱹᱭ ᱛᱟᱭᱚᱢ ᱮᱸᱫ ᱟᱹᱰᱤ ᱥᱮᱨᱢᱟ ᱛᱟᱭᱚᱢᱮᱱᱟ ᱮᱸᱫ ᱟᱹᱰᱤ ᱥᱮᱨᱢᱟ ᱯᱟᱨᱚᱢᱮᱱᱟ ᱱᱩᱱᱟᱹᱜ ᱥᱮᱨᱢᱟ ᱯᱟᱨᱚᱢ ᱠᱟᱛᱮ ᱦᱚᱸ ᱮᱜᱫ ᱡᱮ ᱫᱷᱟᱨᱛᱤ ᱨᱮᱱᱟᱜ ᱨᱟᱡᱽ ᱟᱹᱨᱤ ᱠᱟᱹᱣᱰᱤ ᱟᱹᱨᱤ ᱦᱚᱲ ᱞᱮᱠᱟᱛᱮ ᱦᱚᱸ ᱟᱹᱰᱤ ᱜᱟᱱ ᱵᱚᱱᱚᱫᱚᱞ ᱦᱳᱭ ᱟᱠᱟᱱᱟ ᱚᱱᱟ ᱵᱚᱱᱚᱫᱚᱞ ᱨᱮᱜᱮ ᱱᱤᱛᱟᱹᱜ ᱵᱷᱟᱨᱚᱛ ᱫᱷᱟᱹᱨᱛᱤ ᱨᱮᱱᱟᱜ ᱥᱟᱱᱟᱢ ᱦᱚᱲ ᱞᱮᱠᱟᱱ ᱫᱤᱥᱚᱢᱮ ᱦᱳᱭᱟᱠᱟᱱᱟ ᱯᱩᱱᱟᱜ ᱠᱟᱹᱣᱰᱤ ᱟᱹᱨᱤᱭᱟᱱ ᱫᱤᱥᱚᱢ ᱯᱩᱱᱟᱜ ᱨᱟᱡᱽ ᱟᱨᱤ ᱯᱷᱟᱹ ᱯᱷᱟᱹ ᱯᱷᱟᱹᱫ ᱟᱱᱟᱜ ᱢᱤᱞᱤᱴᱟᱨᱤ ᱞᱮᱠᱟᱛᱮᱦᱚᱸ ᱯᱩᱱᱟᱱᱟᱜ ᱴᱷᱟᱶ ᱨᱮ ᱢᱮᱱᱟᱭᱟ ᱮᱱᱠᱷᱟᱱ ᱪᱮᱫᱟᱜ ᱡᱟᱛᱤ ᱜᱟᱫᱮᱞ ᱨᱮ ᱥᱛᱷᱟᱭᱤ ᱥᱚᱫᱚᱥᱥᱚ ᱫᱚ ᱵᱟᱭ ᱧᱟᱢᱟ ᱱᱤᱦᱟᱹᱛ ᱜᱮ ᱧᱟᱢ ᱞᱟᱹᱠᱛᱤ ᱠᱟᱱᱟ ᱵᱷᱟᱨᱚᱛ ᱞᱮᱠᱟᱱ ᱩᱱ ᱢᱟᱨᱟᱝ ᱫᱤᱥᱚᱢ ᱨᱮ ᱩᱱᱟᱹᱜ ᱵᱷᱟᱨᱚᱛ ᱨᱮ ᱡᱷᱚᱛᱚ ᱫᱷᱚᱨᱚᱢ ᱨᱮᱱ ᱡᱚᱛᱚ ᱡᱟᱹᱛ ᱨᱮᱱ ᱟᱹᱰᱤ ᱜᱟᱱ ᱦᱚᱲ ᱢᱮᱱᱟᱜ ᱠᱚᱣᱟ ᱢᱮᱥᱟᱞ ᱛᱮ ᱢᱮᱱᱟᱜ ᱠᱚᱣᱟ ᱡᱟᱦᱟᱸᱫᱚ ᱡᱟᱹᱛᱤ ᱜᱟᱫᱮᱞ ᱨᱮᱱᱟᱜ ᱢᱟᱨᱟᱝ ᱥᱤᱫᱽᱫᱷᱟᱱᱛ ᱠᱟᱱᱟ ᱚᱱᱟ ᱵᱷᱟᱨᱚᱛ ᱨᱮ ᱢᱮᱱᱟᱜᱼᱟ ᱱᱤᱛ ᱦᱟᱹᱵᱤᱡ ᱛᱮ ᱧᱮᱞ ᱧᱟᱢᱚᱜ ᱠᱟᱱᱟ ᱵᱷᱟᱨᱚᱛ ᱨᱮ ᱫᱷᱟᱨᱛᱤ ᱨᱮᱱᱟᱜ ᱯᱮ ᱥᱟᱭ ᱠᱷᱚᱱ ᱦᱚᱸ ᱫᱷᱮᱨ ᱯᱟᱨᱥᱤ ᱢᱮᱱᱟᱜ ᱟᱠᱟᱫᱟ ᱯᱮ ᱥᱟᱭ ᱠᱷᱚᱱ ᱦᱚᱸ ᱫᱷᱮᱨ ᱯᱟᱨᱥᱤ ᱨᱚᱨᱚᱲ ᱨᱮᱱ ᱦᱚᱲ ᱢᱮᱱᱟᱜ ᱠᱚᱣᱟ ᱡᱟᱹᱛᱤ ᱢᱮᱱᱟᱜ ᱠᱚᱣᱟ ᱩᱱᱟᱹᱜ ᱵᱤᱵᱮᱫ ᱷᱚᱛᱟ ᱨᱮᱦᱚᱸ ᱟᱹᱭᱠᱟᱹᱣ ᱢᱮᱱᱟᱜ ᱟᱠᱟᱫᱟ ᱢᱟᱱᱮ ᱢᱤᱫ ᱵᱷᱮᱜᱟᱨᱼᱵᱷᱮᱜᱟᱨ ᱦᱚᱲ ᱠᱚ ᱛᱟᱞᱟ ᱨᱮᱦᱚᱸ ᱢᱤᱫᱩᱱ ᱢᱮᱱᱟᱜ ᱠᱟᱫᱟ ᱱᱩᱱᱟᱹᱜ ᱜᱩᱱ ᱛᱟᱦᱮᱱ ᱛᱩᱞᱩᱡ ᱦᱚᱸ ᱡᱟᱛᱤ ᱜᱟᱫᱮᱞ ᱨᱮ ᱴᱷᱟᱶ ᱵᱟᱭ ᱧᱟᱢᱟ ᱱᱚᱶᱟ ᱫᱚ ᱟᱹᱰᱤ ᱦᱟᱦᱟᱲᱟ ᱨᱮᱭᱟᱜ ᱠᱟᱛᱷᱟ ᱠᱟᱱ ᱜᱮᱭᱟ ᱟᱨ ᱱᱚᱶᱟ ᱫᱚ ᱞᱟᱠᱛᱤ ᱠᱟᱱ ᱜᱮᱭᱟ ᱱᱚᱶᱟ ᱴᱷᱟᱶ ᱫᱚ ᱮᱠᱟᱞ ᱛᱮᱜᱮ ᱧᱟᱢ ᱞᱟᱠᱛᱤ ᱠᱟᱱ ᱜᱮᱭᱟ ᱵᱷᱟᱨᱚᱛ ᱞᱮᱠᱟᱱ ᱫᱤᱥᱚᱢ ᱡᱩᱫᱤ ᱱᱤᱛᱚᱜ ᱚᱱᱟ ᱴᱷᱟᱶ ᱵᱟᱭ ᱧᱟᱢᱟ ᱥᱮ ᱵᱟᱠᱚ ᱪᱟᱞ ᱫᱟᱲᱮᱣᱟᱭᱟ ᱱᱚᱶᱟ ᱡᱟᱛᱤ ᱜᱟᱫᱮᱞ ᱨᱮᱭᱟᱜ ᱜᱮ ᱵᱮᱼᱞᱟᱦᱟᱱᱛᱤ ᱥᱮ ᱵᱟᱝ ᱫᱟᱲᱮ ᱵᱩᱡᱷᱟᱹᱜᱼᱟ ᱚᱱᱠᱟ ᱞᱮᱠᱟᱛᱮ ᱡᱟᱦᱟᱸ ᱩᱱ ᱚᱠᱛᱚ ᱨᱮᱠᱚ ᱵᱟᱪᱷᱟᱣ ᱞᱮᱫ ᱠᱚ ᱡᱟᱦᱟᱸ ᱯᱟᱨᱢᱟᱱᱮᱱᱴ ᱥᱤᱴ ᱠᱚ ᱮᱢ ᱟᱠᱟᱫ ᱠᱚ ᱡᱮᱞᱮᱠᱟ ᱪᱤᱱ ᱟᱢᱮᱨᱤᱠᱟ ᱯᱷᱨᱟᱱᱥ ᱩᱱᱠᱩ ᱠᱚ ᱯᱟᱨᱢᱟᱱᱮᱴ ᱫᱤᱥᱚᱢ ᱠᱚ ᱢᱩᱫ ᱨᱮ ᱟᱹᱰᱤ ᱜᱟᱱ ᱫᱤᱥᱚᱢ ᱜᱮ ᱱᱮᱛᱟᱨ ᱫᱚ ᱡᱮᱜᱮᱫ ᱡᱟᱠᱟᱛ ᱨᱮ ᱩᱱᱟᱹᱜ ᱟᱠᱚᱣᱟᱜ ᱨᱳᱞ ᱵᱟᱠᱚ ᱮᱢ ᱫᱟᱲᱮᱭᱟᱜ ᱠᱟᱱᱟ ᱡᱟᱦᱟᱸ ᱞᱮᱠᱟ ᱵᱨᱤᱴᱤᱥ ᱱᱟᱥᱮ ᱤᱭᱩᱱᱟᱭᱴᱮᱰ ᱱᱮᱥᱮᱱᱥ ᱟᱸᱜ ᱤᱩᱱᱟᱭᱴᱮᱰ ᱠᱤᱝᱰᱚᱢ ᱱᱮᱛᱟᱨ ᱫᱚ ᱠᱟᱹᱣᱰᱤ ᱟᱹᱨᱤ ᱞᱮᱠᱟᱛᱮ ᱦᱚᱸ ᱵᱷᱟᱨᱚᱛ ᱠᱷᱚᱱᱮ ᱛᱟᱭᱚᱢ ᱟᱠᱟᱱᱟ ᱨᱟᱡᱽ ᱟᱨᱤ ᱞᱮᱠᱟ ᱛᱮᱦᱚᱸ ᱵᱷᱟᱨᱚᱛ ᱠᱷᱚᱱᱮ ᱛᱟᱭᱚᱢ ᱟᱠᱟᱱᱟ ᱨᱟᱡᱽ ᱟᱨᱤ ᱚᱲᱥᱚᱝ ᱦᱚᱲ ᱞᱮᱠᱷᱟ ᱛᱮᱦᱚᱸ ᱵᱷᱟᱨᱚᱛ ᱠᱷᱚᱱᱮ ᱛᱟᱭᱚᱢ ᱜᱮᱭᱟ ᱮᱱᱛᱮ ᱨᱮᱦᱚᱸ ᱩᱱᱤ ᱯᱟᱨᱢᱟᱱᱮᱱᱴ ᱥᱤᱴ ᱨᱮ ᱢᱮᱱᱟᱭ ᱟᱠᱟᱫᱮᱭᱟ ᱮᱱᱠᱷᱟᱱ ᱵᱷᱟᱨᱚᱛ ᱪᱮᱫᱟᱜ ᱵᱟᱭ ᱛᱮᱦᱮᱱᱟ ᱱᱤᱦᱟᱹᱛ ᱫᱮ ᱛᱟᱦᱮᱸ ᱞᱟᱠᱛᱤ ᱠᱟᱱᱟ ᱥᱟᱶᱛᱮ ᱮᱸᱜ ᱡᱮᱜᱮᱛ ᱨᱮᱱᱟᱜ ᱢᱟᱦᱟ ᱫᱤᱥᱚᱢ ᱠᱚ ᱦᱤᱥᱟᱹᱵ ᱧᱮᱞ ᱞᱮᱠᱷᱟᱱ ᱤᱭᱳᱨᱳᱯ ᱨᱮᱱᱟᱜ ᱯᱮᱭᱟ ᱢᱟᱦᱟ ᱫᱤᱥᱚᱢ ᱤᱭᱳᱨᱳᱯ ᱤᱭᱳᱨᱳᱯ ᱢᱚᱦᱟᱫᱤᱥᱚᱢ ᱠᱷᱚᱱ ᱯᱮᱭᱟ ᱫᱤᱥᱚᱢ ᱯᱟᱨᱢᱟᱱᱮᱱᱴ ᱥᱤᱴ ᱢᱮᱱᱟᱭᱟ ᱠᱚᱣᱟ ᱡᱟᱦᱟᱸᱞᱮᱠᱟ ᱤᱭᱩᱱᱟᱭᱴᱮᱰ ᱠᱤᱝᱰᱚᱢ ᱯᱷᱨᱟᱱᱥ ᱟᱨ ᱨᱟᱥᱤᱭᱟ ᱮᱥᱤᱭᱟ ᱠᱷᱚᱱ ᱢᱤᱫ ᱴᱮᱱ ᱢᱮᱱᱟᱭ ᱠᱟᱫᱮᱭᱟ ᱠᱷᱟᱹᱞᱤ ᱪᱟᱭᱱᱟ ᱡᱟᱦᱟᱸᱨᱮᱫᱚ ᱮᱥᱤᱭᱟ ᱨᱮ ᱡᱷᱚᱛᱚᱠᱷᱚᱱ ᱡᱷᱚᱛᱚᱠᱷᱚᱱ ᱡᱟᱥᱛᱤ ᱢᱮᱱᱟᱜᱼᱟ ᱟᱨ ᱡᱷᱚᱛᱚᱠᱷᱚᱱ ᱡᱟᱥᱛᱤ ᱦᱚᱲ ᱢᱮᱱᱟᱜ ᱠᱚᱣᱟ ᱩᱱ ᱚᱱᱟ ᱮᱥᱤᱭᱟ ᱢᱚᱦᱟ ᱫᱤᱥᱚᱢ ᱠᱷᱚᱱ ᱠᱷᱟᱞᱤ ᱢᱤᱫ ᱴᱮᱱ ᱫᱤᱥᱚᱢ ᱜᱮ ᱮᱫ ᱡᱟᱛᱤ ᱜᱟᱫᱮᱞ ᱨᱮ ᱯᱟᱨᱢᱟᱱᱮᱱᱴ ᱥᱚᱫᱚᱥᱥᱚ ᱞᱮᱠᱟᱛᱮ ᱢᱮᱱᱟᱭᱟ ᱟᱨ ᱟᱢᱮᱨᱤᱠᱟ ᱠᱟᱱᱴᱨᱤ ᱨᱮ ᱱᱚᱨᱛᱷ ᱟᱢᱮᱨᱤᱠᱟ ᱨᱮ ᱱᱚᱸᱰᱮ ᱠᱚᱭᱟ ᱟᱢᱮᱨᱤᱠᱟ ᱨᱮᱦᱚᱸ ᱢᱤᱫ ᱴᱮᱱ ᱟᱱᱮᱨᱤᱠᱟ ᱡᱩᱠᱛᱚ ᱨᱟᱥᱴᱨᱚ ᱢᱮᱱᱟᱭᱟ ᱟᱨ ᱥᱟᱣᱩᱛᱷ ᱟᱢᱮᱨᱤᱠᱟ ᱠᱮᱦᱚᱸ ᱚᱠᱚᱭ ᱯᱟᱨᱢᱟᱱᱮᱱᱴ ᱥᱚᱫᱚᱥᱥᱚ ᱵᱟᱱᱩᱜ ᱠᱚᱣᱟ ᱚᱱᱠᱟᱜᱮ ᱟᱯᱯᱷᱨᱤᱠᱟ ᱨᱮᱦᱚ ᱵᱟᱱᱩᱜ ᱠᱚᱣᱟ ᱮᱱᱠᱷᱟᱱ ᱮᱥᱤᱭᱟ ᱥᱟᱣᱩᱛᱷ ᱟᱢᱮᱨᱤᱠᱟ ᱟᱯᱷᱨᱤᱠᱟ ᱩᱱᱟᱹᱜ ᱢᱟᱨᱟᱝᱼᱢᱟᱨᱟᱝ ᱢᱚᱦᱟ ᱫᱤᱥᱚᱢ ᱨᱮ ᱩᱱᱟᱹᱜ ᱫᱷᱮᱨ ᱦᱚᱲ ᱠᱚ ᱨᱤᱯᱨᱮᱡᱮᱱᱴ ᱞᱟᱜᱤᱫ ᱥᱮ ᱟᱭᱩᱨ ᱞᱟᱜᱚᱫ ᱫᱤᱥᱚᱢ ᱦᱚᱲ ᱡᱟᱛᱤ ᱜᱟᱮᱞ ᱨᱮ ᱯᱟᱨᱢᱟᱱᱮᱱᱴ ᱥᱤᱴ ᱞᱮᱠᱟᱛᱮ ᱴᱷᱟᱶ ᱵᱟᱠᱚ ᱧᱟᱢᱟᱠᱟᱫᱟ ᱱᱚᱶᱟ ᱫᱚ ᱱᱟᱦᱟᱜ ᱚᱛᱱᱚᱜ ᱨᱟᱡᱽ ᱟᱨᱤ ᱞᱮᱠᱟᱛᱮᱫᱚ ᱮᱠᱟᱞ ᱜᱮ ᱵᱟᱝ ᱴᱷᱤᱠ ᱠᱟᱱᱟ ᱟᱨ ᱡᱟᱦᱟᱸ ᱩᱫᱽᱫᱮᱥᱥᱚ ᱥᱮᱡᱟᱦᱟᱸ ᱫᱤᱥᱦᱩᱫᱤᱥ ᱫᱚᱦᱚ ᱠᱟᱛᱮ ᱡᱟᱛᱤ ᱜᱟᱫᱮᱞ ᱵᱮᱱᱟᱣ ᱞᱮᱱᱟ ᱚᱱᱟ ᱡᱟᱛᱤ ᱜᱟᱫᱮᱞ ᱨᱮᱱᱟᱜ ᱫᱤᱥ ᱦᱩᱫᱤᱥ ᱠᱚ ᱵᱟᱝ ᱯᱩᱨᱟᱹᱜ ᱠᱟᱱ ᱞᱮᱠᱟ ᱧᱮᱞᱚᱜ ᱠᱟᱱᱟ ᱪᱮᱫᱟᱜ ᱥᱮ ᱱᱩᱱᱟᱹᱜ ᱢᱟᱨᱟᱝ ᱢᱟᱦᱟᱫᱤᱥᱚᱢ ᱱᱩᱱᱟᱹᱜ ᱜᱟᱱ ᱦᱚᱲ ᱚᱱᱟ ᱨᱮᱱ ᱯᱟᱨᱢᱟᱱᱮᱱᱴ ᱨᱤ ᱯᱨᱮᱡᱮᱱᱴᱤᱴᱤᱵ ᱥᱮ ᱯᱟᱨᱢᱟᱱᱮᱱᱴ ᱥᱮ ᱥᱛᱷᱟᱭᱤ ᱥᱚᱫᱚᱥᱥᱚ ᱮᱸᱜ ᱥᱚᱦᱮᱫ ᱞᱮᱠᱟᱛᱮ ᱵᱟᱹᱱᱩᱜ ᱠᱚᱣᱟ ᱱᱚᱶᱟ ᱫᱚ ᱵᱟᱝ ᱵᱩᱜᱤᱭᱟ ᱥᱮ ᱫᱷᱟᱨᱛᱤ ᱨᱮ ᱥᱟᱱᱛᱤ ᱱᱤᱨᱟᱹᱭ ᱫᱚᱦᱚ ᱞᱟᱹᱜᱤᱫ ᱫᱚ ᱮᱠᱟᱞ ᱜᱮ ᱵᱟᱝ ᱵᱩᱜᱤᱭᱟ ᱱᱤᱭᱟᱹ ᱛᱮᱜᱮ ᱱᱩᱠᱩ ᱢᱟᱦᱟ ᱫᱤᱥᱚᱢ ᱠᱷᱚᱱ ᱯᱟᱨᱢᱟᱱᱮᱱᱴ ᱥᱚᱫᱚᱥᱥᱚ ᱫᱚᱦᱚ ᱞᱟᱠᱛᱤ ᱠᱟᱱ ᱜᱮᱭᱟ ᱟᱨ ᱚᱱᱟ ᱤᱭᱟᱹᱛᱮᱜᱮ ᱵᱷᱟᱨᱚᱛ ᱥᱚᱨᱠᱟᱨ ᱦᱚᱸ ᱠᱚᱭ ᱠᱟᱢᱤ ᱠᱟᱱᱟ ᱡᱟᱦᱟᱸᱞᱮᱠᱟ ᱥᱟᱣᱩᱛᱷ ᱟᱨ ᱥᱟᱣᱩᱛᱷ ᱟᱢᱮᱨᱤᱠᱟ ᱢᱮᱱᱫᱚ ᱮᱛᱚᱢ ᱟᱢᱮᱨᱤᱠᱟ ᱠᱷᱚᱱ ᱢᱤᱫ ᱴᱮᱱ ᱫᱤᱥᱚᱢ ᱦᱳᱭᱳᱜ ᱢᱟ ᱟᱯᱷᱨᱤᱠᱟ ᱫᱤᱥᱚᱢ ᱠᱷᱚᱱ ᱵᱟᱨᱭᱟ ᱜᱟᱱ ᱫᱤᱥᱚᱢ ᱨᱤᱱ ᱥᱛᱷᱟᱭᱤ ᱥᱚᱫᱚᱥᱥᱚ ᱠᱤᱱ ᱧᱟᱢ ᱢᱟ ᱮᱥᱤᱭᱟ ᱩᱱ ᱢᱟᱨᱟᱝ ᱢᱚᱦᱟᱫᱤᱥᱚᱢ ᱠᱷᱚᱱ ᱠᱚᱢ ᱥᱮ ᱠᱚᱢ ᱱᱤᱛ ᱦᱟᱹᱵᱤᱡ ᱛᱮ ᱪᱟᱭᱱᱟ ᱢᱮᱱᱟᱭ ᱠᱟᱫᱮᱭᱟ ᱛᱟᱭᱱᱟ ᱥᱟᱶᱛᱮ ᱵᱷᱟᱨᱚᱛ ᱟᱨ ᱡᱟᱯᱟᱱ ᱵᱟᱝᱠᱷᱟᱱ ᱤᱱᱫᱳᱱᱮᱥᱤᱭᱟ ᱠᱚᱢ ᱥᱮ ᱠᱚᱢ ᱮᱥᱤᱭᱟ ᱠᱷᱚᱱ ᱯᱮᱭᱟ ᱜᱟᱱ ᱫᱤᱥᱚᱢ ᱡᱟᱛᱤ ᱜᱟᱫᱮᱞ ᱨᱮ ᱥᱛᱷᱟᱭᱤ ᱥᱚᱫᱚᱥᱥᱚᱛᱟ ᱧᱟᱢ ᱢᱟ ᱚ ᱱᱤᱭᱟᱹ ᱞᱟᱜᱤᱫ ᱛᱮ ᱵᱷᱟᱨᱚᱛ ᱫᱤᱥᱚᱢᱮ ᱠᱟᱢᱤ ᱠᱟᱱᱟ ᱵᱷᱟᱨᱚᱛ ᱫᱤᱥᱚᱢ ᱨᱮᱱ ᱵᱟᱨᱦᱮ ᱢᱚᱫᱽᱨᱮ ᱵᱟᱨᱦᱮ ᱫᱤᱥᱚᱢ ᱢᱚᱫᱽᱫᱷᱮ ᱨᱮ ᱮᱭᱤᱪ ᱡᱚᱲ ᱥᱚᱝᱠᱷᱟ ᱦᱚᱸ ᱡᱟᱛᱤ ᱜᱟᱫᱮᱞ ᱨᱮ ᱪᱟᱞᱟᱣᱮᱱ ᱡᱟᱛᱤ ᱜᱟᱫᱮᱞ ᱨᱮᱭᱟᱜ ᱢᱤᱫᱩᱱ ᱨᱮ ᱵᱷᱟᱥᱚᱱᱮ ᱮᱢ ᱟᱠᱟᱫᱼᱟ ᱫᱤᱥᱚᱢ ᱜᱚᱢᱠᱮ ᱦᱚᱸ ᱟᱵᱚ ᱨᱮᱱ ᱫᱤᱥᱚᱢ ᱜᱚᱢᱠᱮ ᱵᱷᱟᱥᱚᱱᱮ ᱮᱢ ᱟᱠᱟᱫᱼᱟ ᱚᱱᱠᱟ ᱢᱩᱦᱤᱢ ᱚᱱᱠᱟ ᱢᱩᱦᱤᱢ ᱟᱹᱰᱤ ᱜᱟᱱ ᱟᱨᱦᱚᱸ ᱞᱟᱹᱠᱛᱤ ᱠᱟᱱᱟ ᱡᱟᱛᱤ ᱜᱟᱫᱮᱞ ᱨᱮ ᱯᱟᱨᱢᱟᱱᱮᱱᱴ ᱥᱤᱴ ᱧᱟᱢ ᱞᱟᱜᱤᱫ ᱛᱮ ᱟᱨ ᱱᱩᱱ ᱢᱟᱨᱟᱝ ᱯᱞᱟᱴᱯᱷᱚᱨᱚᱢ ᱨᱮ ᱵᱷᱟᱨᱚᱛ ᱞᱮᱠᱟᱱ ᱫᱤᱥᱚᱢ ᱡᱩᱫᱤ ᱵᱟᱭ ᱛᱟᱦᱮᱱᱟ ᱮᱱᱠᱷᱟᱱ ᱪᱤᱠᱟᱹᱛᱮ ᱦᱳᱭᱳᱜᱼᱟ ᱱᱤᱦᱟᱹᱛ ᱜᱮ ᱞᱟᱹᱠᱛᱤ ᱜᱮ ᱠᱟᱱ ᱜᱮᱭᱟ ᱟᱨ ᱱᱚᱶᱟ ᱨᱮᱱᱟᱜ ᱥᱚᱭ ᱦᱳᱭᱳᱜ ᱥᱚᱞᱦᱮ ᱦᱚᱸ ᱟᱹᱰᱤ ᱩᱥᱟᱹᱨᱮ ᱜᱮ ᱛᱳᱫ ᱦᱳᱭᱳᱜᱼᱟ ᱡᱟᱛᱮ ᱡᱟᱛᱤ ᱜᱟᱫᱮᱞ ᱥᱟᱶᱛᱮ ᱥᱟᱱᱟᱢ ᱫᱤᱥᱚᱢ ᱨᱮᱱ ᱥᱚᱦᱮᱫ ᱠᱚ ᱢᱮᱥᱟ ᱠᱟᱛᱮ ᱵᱟᱝᱠᱷᱟᱱ ᱡᱟᱛᱤ ᱜᱟᱫᱮᱞ ᱨᱮᱱᱟᱜ ᱡᱟᱦᱟᱸ ᱮᱱᱮᱢ ᱡᱟᱦᱟᱸ ᱫᱤᱥᱦᱩᱫᱤᱥ ᱩᱭᱦᱟᱹᱨ ᱠᱟᱛᱮ ᱵᱮᱱᱟᱣ ᱦᱩᱭ ᱞᱮᱱᱟ ᱚᱱᱟ ᱩᱭᱦᱟᱹᱨ ᱫᱚ ᱢᱚᱦᱚᱨ ᱢᱮᱴᱟᱜ ᱞᱮᱠᱟ ᱧᱮᱞᱚᱜ ᱠᱟᱱᱟ ᱪᱮᱫᱟᱜ ᱥᱮ ᱟᱵᱚ ᱵᱚ ᱧᱮᱞ ᱫᱟᱲᱮᱭᱟᱜᱼᱟ ᱪᱟᱞᱟᱣᱮᱱ ᱥᱮᱨᱢᱟ ᱨᱮ ᱤᱭᱩᱠᱨᱮᱱ ᱨᱟᱥᱤᱭᱟ ᱨᱮᱭᱟᱜ ᱞᱟᱹᱲᱦᱟᱹᱭ ᱮᱦᱚᱵ ᱟᱠᱟᱱᱟ ᱱᱤᱛ ᱦᱟᱵᱤᱡ ᱛᱮ ᱚᱱᱟ ᱞᱟᱹᱲᱦᱟᱹᱭ ᱪᱟᱞᱟᱜ ᱠᱟᱱ ᱜᱮᱭᱟ ᱚᱱᱟ ᱞᱟᱹᱲᱦᱟᱹᱭ ᱦᱟᱯᱤᱫ ᱞᱟᱹᱜᱤᱫ ᱛᱮ ᱡᱟᱛᱤ ᱜᱟᱫᱮᱞ ᱡᱟᱦᱟᱱ ᱱᱤᱴ ᱜᱚᱴᱟᱣᱟᱱᱟᱜ ᱯᱟᱹᱣᱲᱤ ᱵᱟᱭ ᱞᱟᱦᱟ ᱫᱟᱲᱮᱭᱟ ᱟᱠᱟᱫᱟ ᱪᱮᱫᱟᱜ ᱥᱮ ᱡᱟᱛᱤ ᱜᱟᱫᱮᱞ ᱨᱮᱱ ᱡᱟᱦᱟᱸᱛᱤᱱᱟᱹᱜ ᱯᱟᱨᱢᱮᱱᱴ ᱢᱮᱢᱵᱟᱨ ᱫᱤᱥᱚᱢ ᱢᱮᱢᱵᱟᱨ ᱫᱤᱥᱚᱢ ᱢᱮᱱᱟᱜ ᱠᱚᱣᱟ ᱩᱱᱠᱩ ᱚᱱᱟ ᱯᱟᱹᱣᱲᱤ ᱦᱟᱛᱟᱣ ᱨᱮᱱᱟᱜ ᱫᱟᱲᱮ ᱵᱟᱱᱩᱜ ᱛᱟᱠᱚᱣᱟ ᱪᱮᱫᱟᱜ ᱥᱮ ᱱᱤᱛᱳᱝ ᱡᱮᱜᱮᱫ ᱨᱮᱱᱟᱜ ᱨᱟᱡᱽ ᱟᱨᱤ ᱠᱟᱹᱣᱰᱤ ᱟᱨᱤ ᱦᱟᱞᱚᱛ ᱵᱚᱫᱚᱞ ᱟᱠᱟᱱᱟ ᱵᱷᱟᱨᱚᱛ ᱤᱱᱫᱳᱱᱮᱥᱤᱭᱟ ᱥᱟᱣᱩᱛᱷ ᱟᱢᱮᱨᱤᱠᱟ ᱥᱟᱣᱩᱛᱷ ᱟᱢᱮᱨᱤᱠᱟ ᱨᱮᱱᱟᱜ ᱫᱤᱥᱚᱢ ᱵᱨᱟᱡᱤᱞ ᱥᱟᱶᱛᱮ ᱟᱯᱷᱨᱤᱠᱟ ᱨᱮᱱᱟᱜ ᱟᱹᱰᱤ ᱜᱟᱱ ᱫᱤᱥᱚᱢ ᱱᱤᱛᱚᱝ ᱠᱚ ᱩᱛᱱᱟᱹᱣᱟᱠᱟᱱᱟ ᱱᱤᱛᱳᱝ ᱠᱚ ᱦᱟᱨᱟ ᱨᱟᱠᱟᱵ ᱟᱠᱟᱱᱟ ᱱᱤᱛᱳᱝ ᱠᱚ ᱞᱟᱦᱟ ᱪᱟᱞᱟᱣ ᱟᱠᱟᱱ ᱩᱱᱠᱩ ᱠᱚ ᱫᱤᱥᱚᱢ ᱡᱩᱫᱤ ᱟᱵᱚ ᱥᱟᱶᱨᱮ ᱵᱟᱵᱚ ᱫᱚᱦᱚ ᱠᱚᱣᱟ ᱮᱱᱠᱷᱟᱱ ᱪᱤᱠᱟᱹᱛᱮ ᱡᱮᱜᱮᱫ ᱨᱮᱱᱟᱜ ᱥᱟᱱᱛᱤ ᱱᱤᱨᱟᱹᱭ ᱫᱚ ᱛᱟᱦᱮᱱᱟ ᱚᱱᱟᱠᱚ ᱫᱤᱥᱟᱹ ᱠᱟᱛᱮ ᱡᱟᱛᱤ ᱜᱟᱫᱮᱞ ᱨᱮ ᱥᱤᱧ ᱚᱛ ᱫᱤᱥᱚᱢ ᱨᱮᱱᱟᱜ ᱯᱟᱨᱢᱟᱱᱮᱱᱴ ᱥᱤᱴ ᱫᱚ ᱱᱤᱦᱟᱹᱛ ᱜᱮ ᱞᱟᱹᱠᱛᱤ ᱠᱟᱱᱟ ᱟᱨ ᱞᱟᱠᱛᱤ ᱫᱚ ᱞᱟᱦᱟ ᱠᱷᱚᱱ ᱜᱮ ᱛᱟᱦᱮᱸᱠᱟᱱᱟ ᱢᱮᱱᱠᱷᱟᱱ ᱞᱟᱦᱟ ᱫᱚ ᱩᱱᱟᱹᱜ ᱵᱟᱝ ᱧᱮᱞᱚᱜ ᱠᱟᱱ ᱛᱟᱦᱮᱱᱟ ᱢᱮᱱᱠᱷᱟᱱ ᱛᱮᱦᱮᱧ ᱛᱮᱦᱮᱧ ᱟᱦᱚ ᱱᱚᱶᱟ ᱦᱟᱞᱚᱛ ᱨᱮᱵᱚ ᱦᱮᱡ ᱥᱮᱴᱟᱨ ᱟᱠᱟᱱᱟ ᱡᱟᱦᱟᱸ ᱞᱮᱠᱟ ᱡᱮᱜᱮᱫ ᱡᱟᱠᱟᱛ ᱨᱮ ᱞᱟᱹᱲᱦᱟᱹᱭ ᱪᱟᱞᱟᱜ ᱠᱟᱱᱟ ᱚᱱᱟ ᱞᱟᱹᱲᱦᱟᱹᱭ ᱵᱟᱝᱵᱚ ᱦᱟᱯᱤᱫ ᱫᱟᱲᱮᱭᱟᱜ ᱠᱟᱱᱟ ᱥᱮ ᱡᱟᱛᱤ ᱜᱟᱫᱮᱞ ᱟᱭᱟᱜ ᱮᱱᱮᱢ ᱚᱱᱟ ᱨᱮ ᱵᱟᱭ ᱮᱢ ᱫᱟᱲᱮᱭᱟᱜ ᱠᱟᱱᱟ ᱥᱟᱶᱛᱮ ᱡᱮᱜᱮᱫ ᱨᱮ ᱩᱱ ᱢᱟᱨᱟᱝ ᱨᱩᱣᱟᱹ ᱦᱮᱡ ᱮᱱᱟ ᱠᱳᱨᱳᱱᱟ ᱞᱮᱠᱟᱱ ᱟᱡᱟᱨ ᱡᱚᱠᱷᱚᱱ ᱦᱮᱡ ᱞᱮᱱᱟ ᱥᱮᱴᱮᱨᱮᱱᱟ ᱚᱱᱟ ᱨᱮ ᱡᱩᱢᱤᱫ ᱠᱟᱛᱮ ᱚᱱᱟ ᱴᱮᱠᱟᱣ ᱫᱟᱨᱟᱢ ᱨᱮᱱᱟᱜ ᱫᱟᱲᱮ ᱟᱵᱚ ᱵᱟᱝᱵᱚ ᱧᱟᱢ ᱟᱠᱟᱫᱟ ᱠᱤᱥᱟᱹᱬ ᱡᱟᱦᱟᱸᱭ ᱠᱤᱥᱟᱹᱬ ᱫᱤᱥᱚᱢ ᱠᱟᱱᱟᱭ ᱩᱱᱤ ᱟᱭᱟᱜ ᱟ ᱟᱡᱨᱮᱱ ᱦᱚᱲ ᱠᱚᱭ ᱞᱟᱦᱟ ᱨᱮᱭ ᱨᱟᱱ ᱠᱮᱫ ᱠᱚᱣᱟ ᱨᱟᱱ ᱵᱮᱥ ᱠᱮᱫ ᱠᱚᱣᱟᱭ ᱠᱳᱨᱳᱱᱟ ᱴᱤᱠᱟ ᱠᱚᱭ ᱮᱢᱟᱜ ᱠᱚᱣᱟᱭ ᱢᱮᱱᱠᱷᱟᱱ ᱨᱮᱸᱜᱮᱡ ᱫᱤᱥᱚᱢ ᱟᱯᱯᱷᱨᱤᱠᱟ ᱨᱮᱫᱚ ᱟᱹᱰᱤ ᱜᱟᱱ ᱨᱮᱸᱜᱮᱡ ᱫᱤᱥᱚᱢᱢᱮᱱᱟᱜ ᱫᱚ ᱩᱱᱠᱩ ᱫᱚᱠᱚ ᱪᱮᱠᱟᱭᱟ ᱩᱱᱠᱩ ᱫᱤᱥᱚᱢ ᱨᱮ ᱟᱹᱰᱤ ᱚᱱᱟᱠᱚ ᱫᱤᱥᱚᱢ ᱨᱮᱱ ᱟᱹᱰᱤ ᱜᱟᱱ ᱦᱚᱲ ᱠᱚ ᱜᱮᱡ ᱮᱱᱟᱠᱚ ᱟᱡᱟᱨ ᱛᱮ ᱥᱟᱶᱛᱮ ᱱᱤᱛᱚᱝ ᱜᱩᱦᱩᱢ ᱨᱮᱱᱟᱝ ᱡᱟᱦᱟᱸ ᱤᱭᱩᱠᱨᱚᱱ ᱨᱟᱥᱤᱭᱟ ᱞᱟᱹᱲᱦᱟᱹᱭ ᱠᱷᱟᱹᱛᱤᱨ ᱛᱮ ᱡᱮᱜᱮᱫ ᱡᱟᱠᱟᱛ ᱨᱮ ᱜᱩᱦᱩᱢ ᱥᱩᱱᱩᱢ ᱚᱱᱟ ᱠᱚᱨᱮᱱᱟᱜ ᱥᱟᱯᱞᱟᱭ ᱨᱮ ᱮᱴᱠᱮᱴᱚᱬᱮ ᱥᱤᱨᱡᱟᱹᱣᱟᱠᱟᱱᱟ ᱚᱱᱟ ᱠᱚ ᱮᱴᱠᱮᱴᱚᱬᱮ ᱥᱚᱞᱦᱮ ᱦᱚᱸ ᱱᱤᱦᱟᱹᱛ ᱜᱮ ᱞᱟᱠᱛᱤ ᱠᱟᱱᱟ ᱡᱟᱛᱤ ᱜᱟᱫᱮᱞ ᱨᱮ ᱡᱟᱛᱤ ᱜᱟᱫᱮᱞ ᱚᱱᱟᱠᱚ ᱮᱴᱠᱮ ᱴᱚᱬᱮ ᱥᱚᱞᱦᱮ ᱨᱮ ᱟᱭᱟᱜ ᱮᱱᱮᱢ ᱵᱟᱭ ᱩᱫᱩᱜ ᱫᱟᱲᱮᱭᱟᱜ ᱠᱟᱱᱟ ᱱᱚᱣᱟ ᱠᱚ ᱮᱴᱠᱮᱴᱚᱬᱮ ᱠᱷᱚᱱ ᱥᱚᱞᱦᱮ ᱞᱟᱹᱜᱤᱫ ᱛᱮ ᱵᱷᱟᱨᱚᱛ ᱥᱟᱶᱛᱮ ᱱᱟᱶᱟ ᱜᱮ ᱮᱫ ᱩᱛᱱᱟᱹᱣᱚᱜ ᱠᱟᱱ ᱩᱛᱱᱟᱹᱣ ᱨᱟᱠᱟᱵᱚᱜ ᱠᱟᱱ ᱫᱤᱥᱚᱢ ᱠᱚ ᱡᱟᱛᱤ ᱜᱟᱫᱮᱞ ᱨᱮ ᱯᱟᱨᱢᱟᱱᱮᱱᱴ ᱥᱤᱴ ᱮᱢᱟ ᱠᱚᱫᱚ ᱱᱤᱦᱟᱹᱛ ᱜᱮ ᱞᱟᱹᱠᱛᱤ ᱠᱟᱱᱟ ᱟᱨ ᱱᱤᱭᱟᱹ ᱫᱚ ᱟᱵᱚ ᱛᱤᱱᱟᱹᱜ ᱩᱥᱟᱹᱨᱟ ᱵᱚ ᱫᱟᱲᱮᱭᱟᱜᱼᱟ ᱩᱱᱟᱹᱜ ᱩᱥᱟᱹᱨᱟ ᱜᱮ ᱟᱵᱚ ᱡᱮᱜᱮᱫ ᱡᱟᱠᱟᱛ ᱨᱮ ᱥᱟᱱᱛᱤ ᱱᱤᱨᱟᱹᱭ ᱞᱟᱦᱟᱱᱛᱤ ᱞᱟᱹᱜᱤᱫ ᱵᱷᱟᱹᱞᱟᱹᱭ ᱦᱳᱭᱳᱜᱼᱟ ᱱᱚᱶᱟ ᱠᱟᱛᱷᱟ ᱢᱮᱱ ᱠᱟᱛᱮ ᱜᱮ ᱤᱧ ᱤᱧᱟᱹᱜ ᱠᱟᱛᱷᱟᱧ ᱢᱩᱪᱟᱹ ᱮᱫ ᱠᱟᱱᱟ ᱢᱟ ᱛᱚᱵᱮ ᱡᱚᱦᱟᱨ